ᱦᱮᱸ ᱤᱧᱟᱹᱜ ᱜᱤᱫᱽᱨᱟᱹ ᱩᱢᱮᱨ ᱨᱮᱭᱟᱜ ᱫᱟᱬᱟᱱ ᱥᱮ ᱡᱟᱦᱟᱸ ᱡᱟᱭᱜᱟ ᱠᱚᱫᱚ ᱟᱹᱛᱩᱨᱮᱜᱮ ᱵᱮᱥᱤᱧ ᱫᱟᱬᱟ ᱦᱟᱠᱟᱫᱟ ᱥᱮ ᱟᱹᱛᱩ ᱨᱮᱱᱟᱜ ᱴᱚᱴᱷᱟ ᱠᱚᱨᱮᱜᱮ ᱡᱟᱦᱟᱸ ᱫᱚ ᱵᱟᱜᱽᱢᱩᱱᱰᱤ ᱟᱡᱳᱫᱤᱭᱟᱹ ᱯᱩᱨᱩᱞᱤᱭᱟᱹ ᱱᱚᱣᱟ ᱠᱚᱜᱮ ᱥᱮ ᱵᱚᱞᱞᱟᱢᱯᱩᱨ ᱱᱤᱭᱟᱹ ᱠᱚᱜᱮ ᱟᱨ ᱠᱚᱢᱤᱧ ᱫᱟᱬᱟᱦᱟᱠᱟᱫᱟ ᱡᱟᱦᱟᱸ ᱫᱚ ᱯᱟᱧᱪᱮᱛ ᱵᱩᱨᱩ ᱤᱧ ᱧᱮᱞ ᱟᱠᱟᱫᱟ ᱥᱮ ᱱᱚᱣᱟ ᱱᱚᱛᱮ ᱦᱚᱸ ᱡᱟᱦᱟᱸ ᱫᱚᱠᱚ ᱢᱮᱛᱟᱜ ᱠᱟᱱᱟ ᱢᱩᱠᱩᱴᱢᱚᱱᱤ ᱰᱮᱢ ᱦᱮᱸ ᱱᱚᱜᱼᱚ ᱱᱚᱝᱠᱟᱱ ᱡᱟᱭᱜᱟ ᱠᱚ ᱪᱟᱞᱟᱣ ᱦᱩᱭ ᱠᱟᱱᱟ ᱟᱨ ᱵᱮᱥᱤᱨ ᱵᱷᱟᱜᱽ ᱡᱟᱦᱟᱸ ᱤᱧᱟᱹᱜ ᱩᱭᱦᱟᱹᱨᱟᱱ ᱡᱟᱭᱜᱟ ᱠᱚᱫᱚ ᱱᱤᱭᱟ ᱠᱚᱜᱮ ᱟᱨ ᱚᱛᱚᱭᱮᱵ ᱵᱷᱟᱹᱜᱤ ᱴᱷᱤᱠ ᱠᱟᱛᱮᱫ ᱡᱟᱦᱟᱧ ᱫᱤᱥᱟᱹᱭᱟ ᱚᱱᱟ ᱠᱚᱫᱚ ᱱᱚᱣᱟ ᱟᱹᱛᱩ ᱠᱚᱨᱮᱫ ᱜᱮ ᱢᱟᱱᱮ ᱟᱹᱰᱤ ᱜᱟᱛᱮ ᱜᱟᱛᱮ ᱞᱮ ᱫᱟᱬᱟᱱ ᱠᱟᱱ ᱛᱟᱦᱮᱱᱟ ᱥᱮ ᱱᱚᱝᱠᱟᱜᱮ ᱢᱟᱱᱮ ᱟᱞᱮ ᱞᱮᱠᱟ ᱠᱟᱛᱮᱫ ᱟᱞᱮ ᱜᱟᱰᱟ ᱠᱚᱦᱚᱸᱞᱮ ᱪᱟᱞᱟᱜ ᱠᱟᱱ ᱛᱟᱦᱮᱱᱟ ᱮᱻ ᱨᱮᱭᱟᱲᱚᱜ ᱠᱚ ᱱᱚᱠᱟᱱᱟᱜ ᱫᱤᱥᱟᱹ ᱠᱚ ᱟᱹᱰᱤ ᱠᱷᱮᱞᱟ ᱫᱷᱩᱞᱟ ᱜᱤᱫᱽᱨᱟᱹ ᱩᱢᱮᱨ ᱨᱮ ᱛᱟᱦᱮᱸᱠᱟᱱᱟ ᱚᱱᱟᱠᱚᱜᱮ ᱵᱮᱥᱤᱨᱵᱷᱟᱜᱽ ᱫᱚ ᱫᱤᱥᱟᱹᱜᱼᱟ ᱦᱮᱸ ᱛᱚᱵᱮ ᱜᱤᱫᱽᱨᱟᱹ ᱩᱢᱮᱨ ᱨᱮᱫᱚ ᱟᱹᱰᱤ ᱟᱞᱮ ᱢᱤᱫᱥᱟᱶᱛᱮ ᱫᱟᱬᱟᱱ ᱥᱮ ᱠᱷᱮᱞ ᱥᱮ ᱨᱮᱭᱟᱲᱚᱜ ᱩᱞᱯᱷᱟ ᱥᱮ ᱜᱤᱛᱤᱞ ᱰᱮᱱ ᱨᱮ ᱩᱞᱯᱷᱟ ᱥᱮ ᱱᱚᱣᱟ ᱚᱱᱠᱟ ᱚᱱᱠᱟᱱ ᱢᱟᱱᱮ ᱡᱟᱦᱟᱸᱴᱷᱮᱱ ᱫᱚ ᱜᱟᱱᱚᱜᱼᱟ ᱱᱚᱝᱠᱟᱱ ᱡᱟᱭᱜᱟᱨᱮ ᱩᱞᱯᱷᱟ ᱟᱹᱰᱤᱜᱟᱱ ᱞᱮ ᱨᱟᱹᱥᱠᱟᱹ ᱠᱟᱱ ᱛᱟᱦᱮᱱᱟ ᱜᱤᱫᱽᱨᱟᱹ ᱥᱩᱢᱟᱹᱭ